ᱱᱚᱶᱟ ᱰᱤᱡᱤᱴᱮᱞ ᱵᱨᱡᱽ ᱡᱮᱢᱚᱱ ᱵᱷᱟᱜᱮᱭᱟ ᱚᱝᱠᱟᱜᱮ ᱠᱷᱟᱨᱟᱯ ᱫᱤᱠ ᱦᱚᱸ ᱢᱮᱱᱟᱜᱼᱟ ᱯᱟᱦᱤᱞ ᱨᱮ ᱱᱚᱶᱟ ᱨᱮᱭᱟᱜ ᱵᱷᱟᱜᱮᱭᱟᱜ ᱫᱤᱠ ᱪᱮᱫ ᱠᱚ ᱢᱮᱱᱟᱜᱼᱟ ᱚᱱᱟ ᱠᱚ ᱵᱟᱨᱮᱛᱮᱧ ᱞᱟᱹᱭ ᱮᱫᱟ ᱛᱚ ᱱᱚᱶᱟ ᱰᱤᱡᱤᱴᱮᱞ ᱮ ᱵᱮᱨᱮᱫ ᱠᱷᱟᱛᱤᱨ ᱛᱮ ᱟᱵᱚ ᱡᱮᱠᱳᱱᱳ ᱚᱱᱞᱟᱭᱤᱱ ᱯᱮᱢᱮᱱᱴ ᱟᱵᱚ ᱵᱚᱱ ᱯᱮᱢᱮᱱᱴ ᱫᱟᱲᱮᱭᱟᱜ ᱠᱟᱱᱟ ᱥᱮ ᱡᱟᱦᱟᱸᱭ ᱜᱮ ᱟᱵᱚ ᱢᱟᱱᱮ ᱯᱚᱭᱥᱟᱭ ᱠᱚᱭᱮᱫ ᱵᱚᱱᱟ ᱚᱸᱰᱮ ᱩᱱᱤᱴᱷᱮᱱ ᱢᱟᱱᱮ ᱵᱤᱱᱟᱹ ᱪᱟᱞᱟᱣ ᱠᱟᱛᱮᱫ ᱱᱚᱸᱰᱮ ᱠᱷᱚᱱᱟᱜ ᱜᱮ ᱯᱷᱳᱱ ᱛᱮ ᱟᱵᱚ ᱯᱚᱭᱥᱟ ᱵᱚᱱ ᱵᱷᱮᱡᱟᱣᱟᱭ ᱠᱟᱱᱟ ᱥᱮ ᱩᱱᱤ ᱯᱚᱭᱥᱟ ᱵᱚᱱ ᱠᱳᱞᱟᱭ ᱠᱟᱱᱟ ᱱᱚᱶᱟ ᱢᱤᱫᱴᱮᱱ ᱵᱷᱟᱜᱮᱭᱟᱜ ᱫᱤᱠ ᱠᱟᱱᱟ ᱟᱨ ᱟᱨ ᱟᱭᱢᱟ ᱨᱚᱠᱚᱢ ᱢᱮᱥᱤᱱ ᱨᱟᱠᱟᱵ ᱟᱠᱟᱱᱟ ᱚᱱᱟ ᱢᱮᱥᱤᱱ ᱛᱮ ᱯᱚᱭᱥᱟ ᱠᱳᱞ ᱠᱟᱛᱮᱫ ᱩᱱᱤ ᱚᱸᱰᱮ ᱠᱷᱚᱱᱟᱜ ᱚᱱᱟ ᱯᱚᱭᱥᱟᱭ ᱛᱩᱞᱟᱹᱣ ᱮᱫᱟ ᱱᱚᱶᱟ ᱢᱤᱫ ᱴᱮᱱ ᱵᱷᱟᱜᱮ ᱫᱤᱠ ᱠᱟᱱᱟ ᱟᱨ ᱦᱚᱸ ᱟᱭᱢᱟ ᱵᱷᱟᱜᱮᱭᱟᱜ ᱫᱤᱠ ᱢᱮᱱᱟᱜᱼᱟ ᱛᱚ ᱱᱚᱶᱟ ᱜᱮ ᱢᱤᱫ ᱴᱮᱱ ᱤᱧ ᱞᱟᱹᱭ ᱠᱮᱫᱟ ᱵᱷᱟᱜᱤᱭᱟᱜ ᱫᱤᱠ ᱟᱨ ᱠᱷᱟᱨᱟᱯ ᱫᱤᱠ ᱫᱚ ᱦᱳᱭᱳᱜ ᱠᱟᱱᱟ ᱡᱮᱢᱚᱱ ᱟᱭᱢᱟ ᱵᱚᱭᱮᱥ ᱠᱚ ᱦᱚᱲ ᱠᱚ ᱵᱟᱝᱠᱚ ᱵᱩᱡᱷᱟᱹᱣ ᱫᱟᱲᱮᱭᱟᱜᱼᱟ ᱚᱞᱚᱜ ᱯᱟᱲᱦᱟᱜ ᱵᱮᱜᱚᱨ ᱠᱷᱟᱛᱤᱨ ᱛᱮ ᱩᱝᱠᱩ ᱱᱚᱶᱟ ᱰᱤᱡᱤᱴᱮᱞ ᱥᱟᱶᱛᱮ ᱵᱟᱠᱚ ᱠᱷᱟᱯ ᱵᱟᱠᱚ ᱢᱤᱞᱟᱹᱣ ᱫᱟᱲᱮᱭᱟᱜ ᱠᱟᱱᱟ ᱩᱝᱠᱩᱣᱟᱜ ᱟᱰᱤ ᱟᱸᱴ ᱯᱨᱳᱵᱽᱞᱮᱢ ᱦᱳᱭᱳᱜᱼᱟ ᱥᱮ ᱟᱭᱢᱟ ᱨᱚᱠᱚᱢ ᱩᱝᱠᱩ ᱥᱟᱶᱛᱮ ᱥᱠᱮᱢ ᱦᱳᱭᱳᱜ ᱠᱟᱱᱟ ᱛᱚ ᱟᱭᱢᱟ ᱨᱚᱠᱚᱢ ᱦᱚᱲ ᱥᱠᱮᱢ ᱦᱳᱭᱳᱜ ᱠᱟᱱᱟ ᱡᱮ ᱱᱚᱝᱠᱟ ᱱᱚᱝᱠᱟ ᱪᱮᱫ ᱠᱚ ᱡᱟᱦᱟᱱᱟᱜ ᱳ ᱴᱤ ᱯᱤ ᱠᱚ ᱠᱚᱠᱚᱭ ᱠᱟᱱᱟ ᱚᱱᱟ ᱠᱚ ᱳ ᱴᱤ ᱯᱤ ᱡᱟᱦᱟᱸᱭᱮᱢ ᱥᱮᱭᱟᱨ ᱫᱟᱲᱮᱣᱟᱭ ᱥᱮᱭᱟᱨ ᱫᱟᱲᱮᱭᱟᱭ ᱞᱮᱠᱷᱟᱱ ᱛᱟᱦᱚᱞᱮ ᱟᱢᱟᱜ ᱮᱠᱟᱣᱩᱴ ᱨᱮᱱᱟᱜ ᱮᱠᱟᱣᱩᱴ ᱠᱷᱚᱱᱟᱜ ᱡᱟ ᱯᱚᱭᱥᱟ ᱢᱮᱱᱟᱜᱼᱟ ᱚᱱᱟ ᱠᱚ ᱯᱚᱭᱥᱟ ᱦᱚᱸ ᱢᱟᱱᱮ ᱢᱤᱜ ᱥᱮᱠᱮᱸᱰ ᱨᱮ ᱟᱢᱟᱜ ᱵᱮᱸᱠ ᱠᱷᱚᱱᱟᱜ ᱚᱴᱟᱝᱚᱜᱼᱟ ᱛᱚ ᱡᱮᱢᱚᱱ ᱵᱷᱟᱜᱤᱭᱟᱜ ᱫᱤᱠ ᱢᱮᱱᱟᱜᱼᱟ ᱚᱝᱠᱟ ᱜᱮ ᱠᱷᱟᱨᱟᱯ ᱫᱤᱠ ᱦᱚᱸ ᱦᱮᱱᱟᱜᱼᱟ ᱛᱚ ᱱᱚᱶᱟ ᱜᱮ ᱛᱟᱦᱮᱸ ᱠᱟᱱᱟ